ᱵᱤᱨᱵᱷᱩᱢ ᱦᱚᱱᱚᱛ ᱨᱮ ᱱᱚᱝᱠᱟᱱ ᱤᱛᱩᱱ ᱟᱥᱲᱟ ᱢᱮᱱᱟᱜ ᱜᱮᱭᱟ ᱡᱟᱸᱦᱟ ᱠᱚ ᱧᱩᱛᱩᱢ ᱫᱚ ᱦᱩᱭᱩᱜ ᱠᱟᱱᱟ ᱢᱟᱨᱟᱝ ᱵᱩᱨᱩ ᱤᱛᱩᱱ ᱟᱥᱲᱟ ᱟᱨ ᱪᱳᱣ ᱯᱟᱦᱟᱲᱤ ᱱᱚᱣᱟ ᱠᱚ ᱵᱟᱫᱽᱫᱟᱹᱜᱟᱲ ᱜᱮ ᱟᱹᱰᱤ ᱥᱩᱨ ᱨᱮᱜᱮ ᱢᱮᱱᱟᱜ ᱛᱟᱞᱮᱭᱟ